ᱦᱚᱸ ᱤᱧ ᱫᱚ ᱦᱟᱹᱠᱩ ᱥᱟᱵᱽ ᱤᱧ ᱥᱮᱬᱟ ᱟᱠᱟᱫᱼᱟ ᱡᱮᱢᱚᱱ ᱛᱤ ᱛᱮᱦᱚᱸ ᱜᱟᱹᱨᱤ ᱛᱮᱦᱚᱸ ᱟᱨ ᱵᱟᱝ ᱢᱚᱥᱟᱨᱤ ᱠᱚᱛᱮ ᱦᱚᱸᱞᱮ ᱥᱟᱵᱽ ᱟᱠᱟᱫ ᱠᱚᱜᱮᱭᱟ ᱚᱱᱟ ᱚᱠᱛᱚ ᱨᱮᱫᱚ ᱢᱟᱨᱟᱝ ᱦᱚᱲ ᱠᱚ ᱥᱟᱶ ᱜᱟᱛᱮ ᱠᱟᱛᱮᱱ ᱜᱮ ᱱᱚᱣᱟ ᱠᱚᱫᱚ ᱪᱮᱫ ᱦᱩᱭᱟᱠᱟᱱᱟ ᱦᱩᱰᱤᱧ ᱩᱢᱮᱹᱨ ᱠᱷᱚᱱ ᱜᱮ ᱢᱟᱨᱟᱝ ᱠᱚ ᱥᱟᱝ ᱪᱟᱞᱟᱣ ᱠᱟᱛᱮ ᱦᱟᱹᱠᱩ ᱥᱟᱵᱽ ᱵᱟᱹᱫᱽ ᱨᱮ ᱵᱟᱹᱭᱦᱟᱹᱲ ᱨᱮ ᱜᱟᱰᱟ ᱨᱮ ᱢᱩᱸᱰᱩ ᱨᱮ ᱮᱢᱟᱱ ᱠᱚᱨᱮ ᱥᱟᱵᱽ ᱵᱟᱲᱟ ᱦᱩᱭ ᱟᱠᱟᱱ ᱜᱮᱭᱟ ᱚᱱᱟ ᱫᱚ ᱦᱟᱛᱣᱟ ᱠᱟᱛᱮ ᱦᱚᱸ ᱵᱟᱝ ᱢᱚᱥᱟᱨᱤ ᱠᱟᱛᱮ ᱦᱚᱸ ᱟᱨ ᱡᱮ ᱞᱩᱜᱽᱲᱤ ᱛᱮ ᱜᱟᱹᱨᱤ ᱠᱟᱛᱮ ᱦᱚᱸᱞᱮ ᱥᱟᱵᱽ ᱟᱠᱟᱫ ᱠᱚᱜᱮᱭᱟ ᱟᱨ ᱡᱟᱹᱯᱩᱫ ᱚᱠᱛᱚ ᱠᱚᱨᱮ ᱫᱟᱜ ᱠᱚ ᱞᱤᱸᱡᱤᱱ ᱚᱠᱛᱚ ᱨᱮ ᱫᱟᱜ ᱠᱚ ᱮᱥᱮᱫ ᱠᱟᱛᱮ ᱞᱟᱛᱟᱨ ᱥᱮᱱ ᱨᱮ ᱱᱩᱠᱩ ᱦᱚᱸ ᱥᱟᱵᱽ ᱵᱟᱲᱟ ᱦᱩᱭ ᱟᱠᱟᱱ ᱜᱮᱭᱟ ᱚᱱᱟ ᱚᱠᱛᱚ ᱫᱚ ᱟᱹᱰᱤ ᱨᱟᱹᱥᱠᱟᱹ ᱟᱱᱟᱜ ᱫᱤᱱ ᱠᱟᱱᱟ ᱡᱮᱢᱚᱱ ᱡᱟᱹᱯᱩᱫ ᱫᱤᱱ ᱫᱟᱜ ᱠᱮᱫ ᱠᱷᱟᱱ ᱜᱮ ᱦᱟᱹᱠᱩ ᱫᱷᱟᱲᱟ ᱥᱮ ᱥᱟᱵᱽ ᱮᱢ ᱥᱮᱱᱮᱱᱟ ᱮᱱᱠᱷᱟᱱ ᱜᱟᱛᱮ ᱠᱚ ᱥᱟᱶ ᱟᱹᱰᱤ ᱨᱟᱹᱥᱟᱹ ᱚᱱᱟ ᱫᱚ ᱪᱮᱛᱟᱱ ᱥᱮᱫᱼᱮᱢ ᱮᱥᱮᱫ ᱠᱮᱜᱼᱟ ᱞᱟᱛᱟᱨ ᱥᱮᱫᱽ ᱫᱚ ᱫᱟᱜ ᱟᱸᱡᱮᱫᱽ ᱮᱱᱟ ᱤᱱᱟᱹ ᱠᱷᱟᱱ ᱚᱱᱛᱮ ᱫᱚᱢ ᱥᱟᱵᱽ ᱮᱫᱽ ᱠᱚᱣᱟ ᱟᱨᱵᱟᱝ ᱢᱚᱥᱟᱨᱤ ᱛᱮᱢ ᱜᱟᱹᱨᱤᱭᱮᱫ ᱠᱚᱣᱟ ᱟᱨ ᱡᱷᱟᱹᱞᱤ ᱠᱚᱦᱚᱸᱢ ᱟᱰᱟᱣ ᱟᱠᱟᱜᱼᱟ ᱡᱟᱦᱟᱸᱜᱮ ᱛᱚᱭ ᱠᱚ ᱡᱟᱞᱟᱢ ᱠᱚ ᱚᱱᱟ ᱦᱚᱸ ᱟᱰᱟᱣ ᱠᱟᱛᱮ ᱦᱟᱹᱠᱩ ᱫᱚ ᱥᱟᱵᱽ ᱦᱩᱭ ᱟᱠᱟᱱ ᱜᱮᱭᱟ